ᱟᱞᱮ ᱵᱤᱨᱵᱷᱩᱢ ᱦᱚᱱᱚᱛ ᱨᱮᱭᱟᱜ ᱴᱟᱠᱟ ᱟᱨᱡᱟᱣ ᱞᱟᱹᱜᱤᱫ ᱛᱮ ᱟᱞᱮ ᱟᱛᱳ ᱫᱤᱥᱚᱢ ᱨᱮᱱ ᱦᱚᱲ ᱫᱚ ᱵᱮᱥᱤᱨ ᱵᱷᱟᱜᱽ ᱜᱮ ᱪᱟᱥ ᱵᱟᱥ ᱠᱟᱛᱮᱫ ᱦᱚᱸ ᱴᱟᱠᱟ ᱠᱚ ᱟᱨᱡᱟᱣᱟ ᱥᱮ ᱟᱫᱚᱢ ᱟᱫᱚᱢ ᱦᱚᱲ ᱠᱚ ᱠᱚᱦᱚᱸ ᱵᱤᱨ ᱠᱷᱚᱱ ᱪᱟᱞᱟᱣ ᱠᱟᱛᱮᱫ ᱥᱟᱠᱟᱢ ᱦᱮᱡ ᱠᱟᱛᱮᱫ ᱚᱱᱟ ᱛᱤᱠᱤᱱ ᱵᱮᱲᱟ ᱫᱩᱲᱩᱵ ᱡᱤᱨᱟᱹᱣ ᱥᱚᱢᱚᱭ ᱨᱮ ᱚᱱᱟ ᱟᱠᱚ ᱛᱮᱠᱚ ᱨᱚᱜᱼᱟ ᱟᱨ ᱚᱱᱟ ᱠᱚ ᱛᱟᱥᱮ ᱨᱚᱦᱚᱲ ᱠᱟᱛᱮᱫ ᱵᱟᱡᱟᱨ ᱨᱮᱠᱚ ᱟᱹᱠᱷᱨᱤᱧᱟ ᱚᱱᱟ ᱛᱮᱦᱚᱸ ᱴᱟᱠᱟ ᱠᱚ ᱟᱨᱡᱟᱣᱟ ᱥᱮ ᱵᱤᱨ ᱨᱮ ᱪᱟᱞᱟᱣ ᱠᱟᱛᱮᱫ ᱢᱟᱛᱠᱚᱢ ᱠᱚ ᱦᱟᱞᱟᱝ ᱠᱟᱛᱮᱫ ᱚᱱᱟ ᱠᱚ ᱨᱚᱦᱚᱲ ᱠᱟᱛᱮᱫ ᱦᱚᱸ ᱠᱚ ᱟᱹᱠᱷᱨᱤᱧᱟ ᱤᱱᱟᱹ ᱪᱷᱟᱰᱟ ᱦᱚᱸ ᱢᱮᱱᱟᱜ ᱟᱠᱟᱫᱟ ᱛᱤᱨᱤᱞ ᱥᱟᱠᱟᱢ ᱚᱱᱟ ᱦᱚᱸ ᱛᱤᱨᱤᱞ ᱥᱟᱠᱟᱢ ᱦᱚᱸ ᱚᱱᱠᱟ ᱜᱮᱠᱚ ᱦᱮᱡ ᱟᱹᱜᱩᱭᱟ ᱟᱨ ᱠᱚ ᱞᱮᱠᱷᱟᱭᱟ ᱢᱤᱫ ᱥᱚᱸᱜᱮᱛᱮ ᱵᱟᱱᱰᱤᱞ ᱠᱟᱛᱮᱫ ᱠᱚ ᱟᱠᱷᱨᱤᱧᱟ ᱤᱱᱟᱹᱢᱟ ᱪᱟᱞᱟᱣᱭᱮᱱ ᱥᱟᱠᱟᱢ ᱦᱮᱡ ᱨᱮᱭᱟᱜ ᱠᱟᱛᱷᱟ ᱤᱱᱟᱹ ᱪᱷᱟᱲᱟ ᱦᱚᱸ ᱢᱮᱱᱟᱜ ᱠᱟᱫᱟ ᱯᱷᱟᱢ ᱠᱚᱨᱮᱭᱟᱜ ᱡᱟᱦᱟᱸᱭ ᱡᱟᱦᱟᱸᱭ ᱠᱚᱫᱚ ᱯᱷᱟᱨᱢ ᱠᱟᱛᱮᱜ ᱟᱠᱚ ᱛᱮ ᱱᱤᱡᱮ ᱛᱮ ᱯᱚᱞᱴᱤ ᱠᱚ ᱟᱠᱷᱨᱤᱧ ᱠᱚᱣᱟ ᱥᱮ ᱠᱚ ᱜᱮᱫ ᱠᱚᱣᱟ ᱚᱱᱟ ᱠᱟᱛᱮᱫ ᱦᱚᱸ ᱴᱟᱠᱟ ᱠᱚ ᱟᱨᱡᱟᱣ ᱜᱮᱭᱟ ᱤᱱᱟᱹ ᱪᱷᱟᱲᱟ ᱦᱚᱸ ᱟᱨᱚ ᱟᱭᱢᱟ ᱞᱮᱠᱟ ᱠᱟᱢᱤ ᱦᱚᱨᱟ ᱢᱮᱱᱟᱜ ᱠᱟᱫᱟ ᱡᱟᱦᱟᱸ ᱫᱚ ᱮᱢᱱᱤ ᱱᱤᱡᱮ ᱛᱮᱦᱚᱸ ᱠᱚ ᱠᱟᱢᱤᱭᱟ ᱦᱟᱥᱟ ᱢᱟᱜ ᱠᱚ ᱪᱟᱞᱟᱜ ᱟᱠᱚ